ᱟᱵᱚ ᱱᱚᱣᱟ ᱥᱟᱱᱛᱟᱲ ᱥᱟᱶᱛᱟᱨᱮ ᱡᱟᱦᱟᱸᱫᱚ ᱟᱹᱰᱤ ᱞᱮᱠᱟᱱ ᱮᱱᱮᱡᱼᱥᱮᱨᱮᱧ ᱛᱟᱵᱚᱱ ᱢᱮᱱᱟᱜᱼᱟ ᱯᱟᱨᱟᱵᱽ ᱯᱤᱪᱷᱤ ᱵᱷᱤᱱᱟᱹ ᱵᱷᱤᱱᱟᱹ ᱮᱱᱮᱡ ᱥᱮ ᱥᱮᱨᱮᱧ ᱠᱚᱛᱟᱵᱚ ᱢᱮᱱᱟᱜᱼᱟ ᱡᱟᱦᱟᱸ ᱫᱚᱠᱚ ᱢᱮᱱᱟ ᱞᱟᱸᱜᱽᱲᱮ ᱮᱱᱮᱡ ᱚᱱᱟᱫᱚ ᱞᱟᱸᱜᱟ ᱮᱲᱮ ᱠᱷᱚᱱᱜᱮ ᱞᱟᱸᱜᱽᱲᱮ ᱮᱱᱮᱡᱫᱚ ᱠᱚ ᱢᱮᱱᱟ ᱡᱟᱦᱟᱸ ᱫᱚ ᱟᱵᱚᱨᱮᱱ ᱦᱚᱲ ᱥᱮ ᱟᱵᱚᱠᱚ ᱫᱤᱱᱜᱮ ᱜᱚᱴᱟᱫᱤᱱ ᱠᱟᱹᱢᱤ ᱵᱟᱲᱟ ᱠᱟᱛᱮᱱ ᱚᱲᱟᱜᱵᱚᱱ ᱦᱤᱡᱩᱜᱼᱟ ᱦᱚᱲᱢᱚ ᱞᱟᱸᱜᱟᱠᱚᱜᱼᱟ ᱛᱟᱵᱚᱱ ᱛᱳ ᱚᱱᱟᱜᱮ ᱦᱚᱲᱢᱚ ᱞᱟᱸᱜᱟ ᱵᱚᱱ ᱮᱲᱮᱭᱮᱭᱟ ᱨᱟᱹᱥᱠᱟᱹᱛᱮ ᱛᱩᱢᱫᱟᱹᱜ ᱴᱟᱢᱟᱠ ᱦᱟᱹᱛᱤᱭᱟᱛᱮ ᱞᱩᱦᱩᱠᱟᱵᱚ ᱛᱳ ᱟᱵᱚ ᱨᱟᱹᱥᱠᱟᱹᱵᱚᱱ ᱵᱩᱡᱷᱟᱹᱣᱟ ᱚᱱᱟᱛᱮᱜᱮ ᱞᱟᱸᱜᱟ ᱮᱲᱮᱜᱟ ᱡᱟᱦᱟᱸᱫᱚ ᱞᱟᱸᱜᱽᱲᱮ ᱮᱱᱮᱡᱵᱚᱱ ᱢᱮᱱᱟ ᱟᱨ ᱚᱸᱰᱮ ᱠᱷᱚᱱᱜᱮ ᱱᱚᱣᱟ ᱞᱟᱸᱜᱽᱲᱮ ᱮᱱᱮᱡ ᱫᱚᱵᱚᱱ ᱵᱟᱰᱟᱭ ᱟᱠᱟᱫᱟ ᱥᱮ ᱱᱟᱦᱟᱜ ᱱᱚᱣᱟᱵᱚᱱ ᱢᱮᱱᱟ ᱟᱨ ᱡᱟᱦᱟᱸᱞᱮᱠᱟ ᱫᱚᱝ ᱮᱱᱮᱡ ᱚᱱᱟᱫᱚ ᱟᱵᱚ ᱵᱟᱯᱞᱟᱨᱮ ᱟᱹᱰᱤ ᱨᱟᱹᱥᱠᱟᱹ ᱜᱮᱵᱚᱱ ᱵᱩᱡᱷᱟᱹᱣᱟ ᱢᱮᱱᱠᱷᱟᱱ ᱚᱱᱟ ᱡᱟᱦᱟᱸᱫᱚ ᱵᱟᱯᱞᱟᱨᱮ ᱟᱵᱚ ᱨᱟᱹᱥᱠᱟᱹᱛᱮ ᱫᱚᱱ ᱟᱛᱮ ᱵᱚᱱ ᱮᱱᱮᱡᱟ ᱚᱸᱰᱮ ᱠᱷᱚᱱᱜᱮ ᱧᱩᱛᱩᱢ ᱟᱠᱟᱱᱟ ᱱᱚᱣᱟᱫᱚ ᱡᱮ ᱫᱚᱱ ᱮᱱᱮᱡ ᱠᱷᱚᱱᱜᱮ ᱫᱚᱝ ᱮᱱᱮᱡ ᱢᱟᱱᱮ ᱨᱟᱹᱥᱠᱟᱹᱛᱮ ᱟᱵᱚ ᱟᱹᱰᱤᱡᱵᱚᱱ ᱫᱚᱱᱟ ᱠᱷᱟᱱ ᱚᱸᱰᱮ ᱠᱷᱚᱱᱜᱮ ᱧᱩᱛᱩᱢ ᱟᱠᱟᱱᱟ ᱡᱮ ᱫᱚᱝ ᱮᱱᱮᱡ ᱟᱨᱦᱚᱸ ᱟᱹᱰᱤ ᱠᱤᱪᱷᱩ ᱟᱵᱚ ᱱᱤᱭᱟᱹ ᱥᱟᱱᱛᱟᱲ ᱥᱚᱢᱟᱡᱽᱨᱮ ᱟᱨᱦᱚᱸ ᱱᱟᱯᱟᱭᱼᱱᱟᱯᱟᱭ ᱮᱱᱮᱡᱼᱥᱮᱨᱮᱧᱠᱚ ᱢᱮᱱᱟᱜᱼᱟ ᱡᱟᱦᱟᱸᱫᱚ ᱵᱟᱦᱟ ᱯᱟᱨᱟᱵᱽᱨᱮ ᱟᱵᱚ ᱮᱱᱮᱡ ᱟᱛᱮᱱ ᱥᱮᱨᱮᱧ ᱟᱛᱮᱱᱜᱮ ᱵᱚᱸᱜᱟ ᱠᱚᱵᱚᱱ ᱵᱚᱸᱜᱟᱼᱵᱳᱨᱳᱣ ᱟᱠᱚᱣᱟ ᱟᱨ ᱚᱱᱟ ᱵᱟᱦᱟᱨᱮᱦᱚᱸ ᱟᱹᱰᱤ ᱵᱷᱤᱱᱟᱹ ᱞᱮᱠᱟᱵᱚᱱ ᱮᱱᱮᱡᱼᱥᱮᱨᱮᱧᱟ ᱵᱟᱦᱟᱵᱚᱱ ᱥᱮᱨᱮᱧᱟ ᱵᱟᱦᱟᱵᱚᱱ ᱮᱱᱮᱡᱟ ᱢᱟᱱᱮ ᱵᱟᱦᱟ ᱯᱟᱨᱟᱵᱽ ᱠᱟᱱᱟ ᱚᱱᱟ ᱢᱮᱱᱛᱮ ᱵᱟᱦᱟᱵᱚᱱ ᱥᱮᱨᱮᱧᱟ ᱟᱨ ᱵᱟᱦᱟᱵᱚᱱ ᱮᱱᱮᱡᱼᱟ ᱟᱨᱦᱚᱸ ᱡᱟᱦᱟᱸ ᱞᱮᱠᱟ ᱱᱚᱣᱟ ᱫᱟᱸᱥᱟᱭ ᱮᱱᱮᱡᱠᱚ ᱢᱮᱱᱟᱜᱼᱟ ᱡᱟᱦᱟᱸ ᱫᱚ ᱛᱤᱨᱮ ᱠᱚᱨᱛᱟᱞ ᱟᱨᱦᱚᱸ ᱵᱚᱦᱚᱜᱨᱮ ᱢᱟᱨᱟᱜ ᱯᱤᱧᱪᱟᱹᱞ ᱥᱟᱵ ᱠᱟᱛᱮᱱ ᱟᱨᱦᱚᱸ ᱟᱹᱰᱤ ᱟᱭᱢᱟ ᱡᱤᱱᱤᱥᱠᱚ ᱱᱚᱝᱠᱟ ᱥᱟᱵ ᱠᱟᱛᱮ ᱵᱚᱱ ᱮᱱᱮᱡᱼᱥᱮᱨᱮᱧᱟ ᱟᱛᱳ ᱟᱛᱳᱵᱚᱱ ᱫᱟᱬᱟᱱᱟ ᱟᱨ ᱟᱛᱳᱼᱟᱛᱳ ᱫᱟᱬᱟ ᱠᱟᱛᱮ ᱟᱵᱚ ᱥᱮᱫᱟᱭ ᱨᱮᱭᱟᱜ ᱡᱟᱦᱟᱸ ᱞᱮᱠᱟ ᱛᱟᱦᱮᱸ ᱠᱟᱱᱟ ᱡᱮ ᱟᱵᱚᱭᱤᱡ ᱫᱤᱵᱤ ᱫᱩᱨᱜᱟᱹᱠᱚ ᱟᱸᱜᱮᱱ ᱞᱮᱱᱟ ᱥᱮ ᱟᱨᱦᱚᱸ ᱟᱭᱱᱚᱢ ᱠᱟᱡᱚᱞ ᱛᱤᱠᱤᱱᱠᱚ ᱤᱫᱤᱞᱮᱫ ᱠᱤᱱᱟᱹ ᱛᱳ ᱩᱱᱠᱤᱱ ᱯᱟᱸᱡᱟ ᱧᱟᱢ ᱞᱮᱠᱟᱛᱮ ᱱᱚᱣᱟ ᱫᱟᱥᱟᱸᱭ ᱮᱱᱮᱡ ᱦᱚᱸ ᱵᱚᱱ ᱮᱱᱮᱡᱼᱟ ᱥᱮᱫᱟᱭ ᱟᱵᱚ ᱟᱹᱜᱤᱞ ᱦᱟᱯᱲᱟᱢᱠᱚ ᱚᱠᱛᱚ ᱟᱵᱚ ᱡᱟᱦᱟᱸᱭ ᱱᱩᱠᱤᱱ ᱱᱟᱭᱚᱱ ᱠᱟᱡᱚᱞᱠᱤᱱ ᱛᱟᱦᱮᱸ ᱠᱟᱱᱟ ᱩᱱᱠᱤᱱᱜᱮ ᱟᱵᱚ ᱛᱩᱲᱩᱠ ᱠᱚᱠᱚ ᱤᱫᱤᱞᱮᱫᱠᱤᱱᱟᱹ ᱚᱱᱟ ᱢᱮᱱᱛᱮ ᱩᱱᱠᱤᱱ ᱛᱩᱲᱩᱠ ᱠᱚ ᱴᱷᱮᱱᱠᱷᱚᱱ ᱵᱟᱧᱪᱟᱣ ᱧᱟᱢ ᱥᱮ ᱯᱟᱸᱡᱟ ᱧᱟᱢ ᱟᱹᱜᱩ ᱞᱟᱹᱜᱤᱫᱛᱮ ᱟᱵᱚ ᱮᱱᱮᱡᱼᱥᱮᱨᱮᱧ ᱟᱛᱮᱱ ᱜᱚᱴᱟᱵᱚᱱ ᱫᱟᱬᱟᱞᱮᱫᱼᱟ ᱚᱱᱟᱜᱮ ᱱᱮᱛᱟᱨ ᱫᱷᱟᱹᱵᱤᱡ ᱟᱵᱚ ᱚᱱᱠᱟᱜᱮ ᱮᱱᱮᱡᱼᱥᱮᱨᱮᱧ ᱠᱟᱛᱮᱱᱵᱚᱱ ᱫᱟᱬᱟᱱ ᱠᱟᱱᱟ ᱟᱨᱦᱚᱸ ᱟᱵᱚᱞᱮᱠᱟᱱᱟᱜ ᱮᱱᱮᱡᱼᱥᱮᱨᱮᱧᱠᱚ ᱢᱮᱱᱟᱜᱼᱟ ᱟᱵᱚ ᱥᱟᱱᱛᱟᱲ ᱥᱚᱢᱟᱡᱽᱨᱮ